ᱟᱞᱮ ᱫᱚ ᱥᱮᱛᱟᱜ ᱵᱮᱨᱮᱫ ᱠᱟᱛᱮᱫ ᱫᱩᱣᱟᱹᱨ ᱞᱮ ᱞᱩᱰᱟᱹᱭᱟ ᱟᱨ ᱢᱮᱸᱫᱦᱟ ᱠᱚ ᱦᱩᱛᱩᱢ ᱵᱟᱲᱟ ᱠᱟᱛᱮᱫ ᱤᱱᱟᱹ ᱯᱚᱨᱮ ᱚᱲᱟᱜ ᱠᱚ ᱜᱚᱴᱟ ᱡᱚᱜ ᱵᱟᱲᱟᱭᱟᱞᱮ ᱨᱟᱪᱟ ᱠᱚ ᱟᱨ ᱜᱩᱨᱤᱡ ᱵᱟᱲᱟᱭᱟᱞᱮ ᱟᱨ ᱤᱱᱟᱹ ᱯᱚᱨᱮ ᱤᱥᱤᱱ ᱵᱟᱥᱟᱝ ᱠᱚᱨᱮᱱᱟᱜ ᱚᱱᱮ ᱡᱟᱦᱟᱸ ᱵᱟᱨᱛᱟᱱ ᱠᱚ ᱢᱟᱸᱡᱟᱣᱟᱞᱮ ᱟᱨ ᱤᱱᱟᱹ ᱯᱚᱨᱮ ᱩᱢ ᱥᱟᱯᱷᱟ ᱵᱟᱲᱟ ᱠᱟᱛᱮᱫ ᱟᱞᱮ ᱫᱚ ᱤᱥᱤᱱ ᱵᱟᱥᱟᱝ ᱟᱞᱮ ᱟᱨ ᱤᱥᱤᱱ ᱵᱟᱲᱟ ᱥᱟᱹᱛ ᱵᱟᱲᱟ ᱠᱟᱛᱮᱫ ᱟᱞᱮ ᱫᱚ ᱡᱚᱛᱚ ᱦᱚᱲ ᱩᱢ ᱥᱟᱯᱷᱟ ᱵᱟᱲᱟ ᱠᱚᱜ ᱟᱠᱚᱥᱮ ᱩᱱᱠᱩ ᱠᱚ ᱫᱟᱠᱟ ᱠᱚ ᱫᱟᱠᱟ ᱠᱚ ᱫᱟᱠᱟ ᱩᱛᱩ ᱠᱚ ᱮᱢᱟ ᱠᱚᱣᱟᱞᱮ ᱟᱨ ᱟᱯᱱᱟ ᱟᱹᱯᱱᱤ ᱠᱟᱹᱢᱤ ᱪᱟᱞᱟᱜ ᱟᱠᱚ ᱟᱨ ᱟᱯᱱᱟ ᱟᱹᱯᱱᱤ ᱠᱟᱹᱢᱤ ᱨᱮᱞᱮ ᱛᱟᱦᱮᱱᱟ ᱟᱨ ᱡᱚᱛᱚ ᱦᱚᱲ ᱠᱚᱜᱮ ᱠᱟᱹᱢᱤ ᱵᱟᱲᱟ ᱠᱟᱛᱮᱫ ᱛᱤᱠᱤᱱ ᱦᱚᱸ ᱚᱱᱠᱟᱜᱮ ᱡᱟᱦᱟᱸᱭ ᱠᱚᱫᱚ ᱫᱟᱠᱟ ᱠᱚ ᱤᱫᱤ ᱠᱟᱜᱼᱟ ᱡᱚᱛᱚ ᱦᱚᱲ ᱡᱟᱦᱟᱸᱭ ᱠᱚᱫᱚ ᱠᱚᱞᱮᱡᱽ ᱠᱚ ᱪᱟᱞᱟᱜᱼᱟ ᱟᱨ ᱡᱟᱦᱟᱸᱭ ᱠᱚᱫᱚ ᱤᱥᱠᱩᱞ ᱠᱚ ᱵᱟᱵᱟᱼᱟᱭᱳ ᱛᱟᱠᱚ ᱫᱚ ᱠᱟᱹᱢᱤ ᱠᱚ ᱪᱟᱞᱟᱜᱼᱟ ᱟᱨ ᱚᱱᱠᱟᱜᱮ ᱡᱚᱛᱚ ᱦᱚᱲ ᱠᱟᱢᱟᱣ ᱟᱹᱜᱩᱭᱟᱞᱮ ᱟᱨ ᱚᱱᱠᱟᱜᱮ ᱯᱚᱨᱚᱵᱽ ᱠᱚᱨᱮᱦᱚᱸ ᱚᱱᱠᱟᱜᱮ ᱤᱥᱤᱱ ᱵᱟᱥᱟᱝ ᱟᱞᱮ ᱡᱚᱛᱚ ᱢᱤᱫ ᱫᱷᱟᱣ ᱛᱮᱞᱮ ᱡᱚᱢᱟ ᱟᱨ ᱛᱤᱠᱤᱱ ᱦᱚᱸ ᱚᱱᱠᱟᱜᱮ ᱡᱚᱢᱼᱧᱩ ᱵᱟᱲᱟ ᱠᱟᱛᱮᱫ ᱠᱟᱹᱡ ᱟᱨᱟᱢ ᱵᱟᱲᱟᱭᱮᱞᱮ ᱟᱨ ᱟᱹᱭᱩᱵ ᱵᱮᱲᱟ ᱵᱮᱨᱮᱫ ᱟᱨᱟᱢ ᱵᱟᱲᱟ ᱠᱟᱛᱮᱫ ᱤᱱᱟᱹ ᱯᱚᱨᱮ ᱠᱟᱹᱡ ᱠᱟᱹᱢᱤ ᱵᱟᱲᱟ ᱡᱚᱜ ᱵᱟᱲᱟᱭᱟᱞᱮ ᱟᱨ ᱢᱮᱨᱚᱢ ᱰᱟᱹᱝᱨᱤ ᱠᱚ ᱟᱹᱛᱤᱧ ᱟᱹᱜᱩ ᱠᱚᱣᱟᱞᱮ ᱟᱨ ᱤᱱᱟᱹ ᱯᱚᱨᱮᱜᱮ ᱫᱟᱠᱟ ᱩᱛᱩ ᱠᱚᱞᱮ ᱪᱚᱸᱫᱟᱭᱟ ᱫᱟᱜ ᱠᱚᱞᱮ ᱟᱹᱜᱩᱭᱟ ᱵᱟᱹᱴᱤ ᱛᱷᱟᱹᱨᱤ ᱠᱚ ᱜᱟᱥᱟᱣᱟᱞᱮ ᱟᱨ ᱫᱟᱠᱟ ᱩᱛᱩ ᱞᱮ ᱪᱚᱸᱫᱟᱭᱟ ᱟᱨ ᱩᱱ ᱟᱴ ᱱᱚ ᱵᱟᱡᱟᱜᱼᱟ ᱩᱱ ᱡᱚᱠᱷᱚᱱ ᱡᱚᱛᱚ ᱦᱚᱲ ᱫᱟᱠᱟ ᱞᱩ ᱵᱟᱲᱟ ᱮᱢᱟ ᱵᱟᱲᱟ ᱟᱠᱚᱣᱟᱞᱮ ᱟᱨ ᱤᱱᱟᱹ ᱯᱚᱨᱮᱜᱮ ᱟᱞᱮ ᱫᱚᱞᱮ ᱡᱚᱢᱟ ᱟᱨ ᱡᱚᱢ ᱠᱟᱛᱮᱫ ᱡᱚᱛᱚ ᱦᱚᱲ ᱡᱟᱭᱜᱟᱜ ᱟᱞᱮ ᱟᱨ ᱚᱱᱠᱟᱜᱮ ᱫᱤᱱᱟᱹᱢ ᱦᱤᱞᱳᱜᱟᱜ ᱠᱟᱹᱢᱤ ᱠᱟᱱ ᱛᱟᱞᱮᱭᱟ